ᱱᱩᱠᱩ ᱱᱚᱰᱮ ᱡᱟᱦᱟᱸᱭᱟᱜ ᱧᱩᱛᱩᱢ ᱠᱚ ᱞᱟᱹᱭᱟᱹᱜ ᱠᱟᱱᱟ ᱠᱚᱞᱯᱚᱱᱟ ᱪᱟᱣᱞᱟ ᱥᱩᱢᱤᱛᱟ ᱮᱵᱤᱞᱤᱭᱟᱱᱥ ᱨᱟᱠᱮᱥ ᱥᱚᱨᱢᱟ ᱱᱩᱠᱩ ᱫᱚ ᱮᱠᱮᱱ ᱡᱚᱛᱚ ᱢᱚᱦᱟᱠᱟᱥ ᱪᱟᱨᱤ ᱠᱚ ᱛᱟᱦᱮᱸ ᱠᱟᱱᱟ ᱢᱮᱱᱠᱷᱟᱱ ᱟᱵᱚ ᱵᱷᱟᱨᱚᱛ ᱠᱷᱚᱱ ᱯᱚᱨᱛᱷᱚᱢ ᱢᱚᱦᱟᱠᱟᱥ ᱪᱟᱨᱤ ᱢᱮᱱᱛᱮ ᱫᱚ ᱨᱟᱠᱮᱥ ᱥᱚᱨᱢᱟ ᱜᱮᱠᱚ ᱞᱮᱠᱷᱟᱭ ᱭᱟ ᱱᱩᱭ ᱜᱮ ᱯᱚᱨᱛᱷᱚᱢ ᱢᱚᱦᱟᱠᱟᱥ ᱛᱮ ᱪᱟᱞᱟᱣ ᱞᱮᱱ ᱛᱟᱵᱚᱱᱟ ᱟᱨ ᱟᱵᱚᱣᱟᱜ ᱢᱚᱦᱟᱠᱟᱥ ᱛᱮ ᱪᱟᱞᱟᱣ ᱞᱮᱱ ᱠᱷᱟᱛᱤᱨ ᱛᱮ ᱜᱚᱴᱟ ᱫᱤᱥᱚᱢ ᱠᱚ ᱵᱟᱲᱟᱭ ᱠᱮᱫᱟ ᱟᱵᱚᱣᱟᱜ ᱵᱷᱟᱨᱚᱛ ᱫᱤᱥᱚᱢ ᱨᱮᱱᱟᱜ ᱠᱟᱛᱷᱟ ᱱᱚᱣᱟ ᱜᱮ ᱟᱰᱤ ᱢᱟᱨᱟᱝ ᱜᱚᱨᱚᱵᱽ ᱚᱱᱟ ᱥᱟᱶᱛᱮ ᱟᱵᱚ ᱱᱩᱭ ᱠᱚᱞᱯᱚᱱᱟ ᱪᱟᱣᱞᱟ ᱦᱚᱸ ᱢᱚᱦᱟᱠᱟᱥᱮ ᱪᱟᱞᱟᱣ ᱞᱮᱱᱟ ᱢᱮᱱᱠᱷᱟᱱ ᱫᱩᱠ ᱨᱮᱱᱟᱜ ᱵᱮᱯᱟᱨ ᱫᱚ ᱦᱩᱭᱩᱜ ᱠᱟᱱᱟ ᱚᱸᱰᱮ ᱠᱷᱚᱱ ᱚᱱᱟ ᱨᱩᱣᱟᱹᱲ ᱥᱩᱢᱟᱹᱭ ᱨᱮ ᱡᱟᱦᱟᱸ ᱢᱚᱦᱟᱠᱟᱥ ᱢᱟᱱᱮ ᱚᱱᱟ ᱤᱭᱟᱹᱛᱮᱠᱚ ᱪᱟᱞᱟᱣ ᱞᱮᱱᱟ ᱨᱚᱠᱮᱴ ᱛᱮ ᱚᱱᱟ ᱫᱚ ᱦᱤᱡᱩᱜ ᱥᱩᱢᱟᱹᱭ ᱢᱟᱱᱮ ᱢᱟᱱᱮ ᱟᱰᱤ ᱵᱤᱯᱚᱫᱽ ᱨᱮᱜᱮ ᱯᱟᱲᱟᱣ ᱞᱮᱱ ᱛᱟᱦᱮᱸ ᱚᱱᱟ ᱫᱚ ᱱᱚᱥᱴᱚᱭ ᱱᱟ ᱱᱚᱥᱴᱚ ᱠᱟᱛᱮᱜ ᱱᱩᱠᱩ ᱫᱚᱠᱚ ᱟᱭᱢᱟ ᱠᱚ ᱢᱟᱱᱮ ᱜᱚᱡ ᱱᱟᱠᱚ ᱟᱨ ᱱᱩᱭ ᱥᱩᱱᱤᱛᱟ ᱩᱭᱞᱤᱭᱟᱢᱥ ᱦᱚᱸ ᱩᱱᱤ ᱦᱚᱸ ᱢᱚᱦᱟᱠᱟᱥ ᱛᱮ ᱪᱟᱞᱟᱣ ᱨᱮ ᱵᱮᱥ ᱠᱤᱪᱷᱩ ᱫᱤᱱ ᱢᱚᱦᱟᱠᱟᱥ ᱨᱮ ᱛᱟᱦᱮᱸ ᱠᱟᱛᱮᱜ ᱩᱱᱤ ᱫᱚ ᱟᱵᱟᱨ ᱵᱮᱥ ᱟᱰᱤ ᱱᱟᱯᱟᱭ ᱛᱮᱜᱮ ᱚᱱᱟ ᱟᱵᱚᱣᱟᱜ ᱱᱚᱣᱟ ᱯᱤᱨᱛᱷᱤᱵᱤᱨᱮᱭ ᱯᱷᱮᱰ ᱦᱮᱡ ᱞᱮᱱᱟ ᱮᱵᱚᱝ ᱱᱚᱝᱠᱟ ᱛᱮᱜᱮ ᱱᱩᱠᱩ ᱫᱚ ᱟᱵᱚ ᱠᱚ ᱪᱤᱠᱟ ᱠᱮᱫᱟ ᱟᱵᱚᱣᱟᱜ ᱜᱯᱚᱴᱟ ᱵᱷᱟᱨᱚᱛ ᱫᱤᱥᱚᱢ ᱨᱮᱱᱟᱜ ᱧᱩᱛᱩᱢ ᱠᱚ ᱮᱠ ᱫᱚᱢ ᱠᱚ ᱢᱟᱱᱮ ᱜᱚᱴᱟ ᱫᱤᱥᱚᱢ ᱠᱚ ᱟᱵᱣᱟᱜ ᱵᱷᱟᱨᱚᱛ ᱫᱤᱥᱚᱢ ᱨᱮᱱᱟᱜ ᱧᱩᱛᱩᱢ ᱫᱚᱠᱚ ᱫᱚᱦᱚ ᱠᱮᱫ ᱛᱟᱵᱚᱱᱟ ᱱᱚᱣᱟ ᱜᱮ ᱱᱩᱠᱩᱣᱟᱜ ᱫᱚ ᱮᱱᱮᱢ ᱫᱚ